ᱦᱮᱸ ᱚᱠᱚᱭᱮᱢ ᱞᱟᱹᱭ ᱮᱫᱟ ᱚᱻ ᱦᱮᱸ ᱦᱮᱸ ᱤᱧᱜᱮ ᱢᱮᱰᱟᱢ

ᱚ ᱰᱚᱠᱚᱢᱮᱱᱥ ᱫᱚ ᱞᱟᱜᱟᱼᱟ ᱡᱚᱱᱢᱚ ᱥᱟᱨᱴᱤᱯᱷᱤᱠᱮᱴ ᱟᱨ ᱯᱚᱧᱪᱟᱥ ᱴᱟᱠᱟ ᱯᱚᱭᱥᱟᱢ ᱟ ᱜᱩ ᱛᱚᱨᱟᱭᱟ ᱟᱨ ᱜᱤᱫᱽᱨᱟᱹ ᱦᱚᱸᱢ ᱟ ᱜᱩ ᱛᱚᱨᱟ ᱮᱭᱟ ᱦᱮᱸ ᱦᱮᱸ ᱥᱚᱢᱵᱟᱨ ᱦᱤᱞᱳᱜ ᱦᱤᱡᱩᱜ ᱢᱮ ᱜᱤᱫᱽᱨᱟᱹ ᱫᱤᱭᱟᱹ ᱦᱮᱸ ᱴᱟᱭᱤᱢ ᱫᱚᱥᱴᱟ

ᱡᱷᱚᱛᱚ ᱦᱚᱲᱯᱮ ᱦᱮᱡ ᱞᱮᱱ ᱠᱷᱟᱱ ᱢᱟ ᱵᱷᱟᱜᱮ ᱜᱮ ᱛᱟᱦᱮᱸ ᱠᱟᱱ ᱥᱳᱭ ᱠᱚ ᱞᱟᱜᱟᱜᱼᱟ ᱦᱮᱸ ᱠᱩᱲᱤ ᱜᱤᱫᱽᱨᱟᱹ ᱦᱳᱥᱴᱮᱞ ᱢᱮᱱᱟᱜ ᱟᱠᱟᱫᱟ ᱦᱮᱸ ᱦᱮᱸ ᱱᱟᱯᱟᱭ ᱜᱮ ᱦᱩᱭᱩᱜᱼᱟ ᱦᱳᱥᱴᱮᱞ ᱫᱚ ᱥᱚᱨᱠᱟᱨᱤ ᱦᱳᱥᱴᱮᱞ ᱠᱟᱱᱟ ᱵᱟᱝ ᱞᱟᱜᱟᱼᱟ ᱯᱷᱤᱨᱤ ᱜᱮᱭᱟ ᱦᱮᱸ ᱦᱮᱸ ᱡᱚᱛᱚ ᱜᱮᱠᱚ ᱮᱢᱚᱜᱼᱟ ᱥᱚᱨᱠᱟᱨ ᱜᱮ ᱵᱚᱦᱚᱱᱟ ᱦᱮᱸ ᱦᱮᱸ ᱵᱟᱝ ᱧᱮᱧᱮᱞ ᱠᱚ ᱢᱮᱱᱟᱜ ᱠᱚᱣᱟ ᱦᱮᱸ ᱦᱮᱸ ᱦᱮᱸ ᱚᱥᱩᱵᱤᱫᱷᱟ ᱵᱟᱝ ᱦᱩᱭᱩᱜᱼᱟ ᱡᱚᱛᱚ ᱦᱚᱲ ᱜᱮ ᱦᱤᱡᱩᱜ ᱯᱮ ᱟᱨ ᱥᱟᱢᱟᱱ ᱠᱚ ᱟᱹᱜᱩ ᱛᱚᱨᱟᱭ ᱛᱟᱭᱵᱮᱱ ᱦᱮᱸ ᱦᱮᱸ ᱫᱚᱦᱚᱭ ᱢᱮ